ᱟᱪᱪᱷᱟ ᱱᱚᱜᱼᱚᱸᱭ ᱱᱚᱝᱠᱟ ᱢᱟᱱᱮ ᱥᱚᱨᱠᱟᱨ ᱡᱟᱦᱟᱸ ᱥᱚᱨᱠᱟᱨ ᱨᱮᱱᱟᱜ ᱡᱟᱦᱟᱸ ᱠᱟᱹᱢᱤ ᱡᱟᱦᱟᱸᱭ ᱨᱟᱥᱛᱟ ᱢᱟᱱᱮ ᱥᱚᱲᱚᱠ ᱠᱚ ᱢᱮᱱᱟ ᱢᱟᱱᱮ ᱨᱟᱥᱛᱟ ᱚᱱᱠᱟ ᱢᱟ ᱯᱩᱨᱟᱹ ᱠᱞᱤᱭᱟᱨ ᱵᱟᱝᱟ ᱟᱫᱷᱟ ᱟᱫᱷᱟ ᱟᱫᱷᱟ ᱟᱫᱷᱟ ᱫᱚ ᱢᱟᱱᱮ ᱠᱚᱨᱟᱣ ᱠᱟᱜ ᱟᱹᱧ ᱱᱤᱛᱚᱜ ᱢᱟᱱᱮ ᱱᱚᱰᱮ ᱡᱟᱦᱟᱸ ᱛᱤᱱᱟᱹᱜ ᱱᱟᱦᱟᱜ ᱧᱮᱞᱚᱜ ᱠᱟᱱᱟ ᱠᱤᱪᱷᱩ ᱫᱚ ᱠᱚᱨᱟᱣ ᱠᱮᱜᱼᱟᱭ ᱚᱱᱮ ᱯᱩᱨᱟᱹ ᱚᱠᱟᱭ ᱯᱤᱪᱩ ᱠᱟᱜᱼᱟᱭ ᱟᱫᱷᱟᱢ ᱫᱚ ᱰᱷᱟᱹᱞᱟᱹᱭ ᱠᱟᱜ ᱟᱭ ᱟᱫᱷᱟᱱ ᱫᱚ ᱠᱚᱨᱟᱣ ᱠᱟᱜ ᱟᱭ ᱰᱷᱟᱹᱞᱟᱹᱭ ᱠᱟᱜᱼᱟᱭ ᱟᱨ ᱟᱫᱷᱟᱱ ᱫᱚ ᱯᱤᱪᱚ ᱠᱟᱜ ᱟᱭ ᱚᱱᱟ ᱫᱚ ᱠᱤᱪᱷᱩᱭ ᱤᱭᱟᱹ ᱠᱟᱜᱼᱟᱭ ᱢᱟᱱᱮ ᱥᱚᱦᱚᱡᱽ ᱧᱚᱜ ᱜᱮ ᱮᱢ ᱠᱟᱜᱼᱟᱭ ᱢᱟᱱᱮ ᱜᱚᱲᱚ ᱟᱠᱟᱫ ᱜᱮᱭᱟᱭ ᱡᱮ ᱵᱟᱝᱟ ᱱᱚᱣᱟ ᱫᱤᱥᱚᱢ ᱨᱮ ᱡᱮ ᱱᱚᱝᱠᱟᱞᱮ ᱠᱟᱹᱢᱤ ᱟᱠᱟᱫᱼᱟ ᱢᱮᱱᱛᱮ ᱱᱤᱛᱚᱜ ᱦᱚᱸ ᱱᱚᱰᱮ ᱡᱟᱦᱟᱸᱭ ᱳᱰᱤᱥᱟ ᱦᱩᱭ ᱠᱟᱱᱟ ᱢᱟᱱᱮ ᱚᱱᱠᱟ ᱦᱟᱨᱠᱮᱛ ᱫᱚ ᱵᱟᱹᱪᱩᱜ ᱟᱱᱟ ᱢᱟᱱᱮ ᱡᱚᱛᱚ ᱥᱚᱲᱚᱠ ᱯᱤᱪ ᱚᱪᱚᱣ ᱟᱠᱟᱜ ᱜᱮᱭᱟ ᱟᱨ ᱴᱷᱤᱠ ᱜᱮᱭᱟ ᱱᱚᱰᱮ ᱟᱨ ᱰᱟᱠᱛᱚᱨ ᱠᱷᱟᱱᱟ ᱨᱮᱱᱟᱜ ᱢᱟᱱᱮ ᱡᱟᱦᱟᱸ ᱦᱩᱭᱩᱜ ᱠᱟᱱᱟ ᱜᱚᱨᱢᱮᱱᱴ ᱤᱭᱟᱹ ᱰᱟᱠᱛᱚᱨ ᱠᱷᱟᱱᱟ ᱜᱚᱨᱢᱮᱱᱴ ᱰᱟᱠᱛᱚᱨ ᱢᱟ ᱚᱱᱠᱟ ᱵᱟᱝᱠᱚ ᱛᱟᱦᱮᱱ ᱠᱟᱱᱟ ᱰᱟᱠᱛᱚᱨ ᱢᱟ ᱯᱮᱥᱮᱱᱴ ᱮᱢ ᱤᱫᱤᱭᱮᱭᱟ ᱢᱟᱱᱮ ᱩᱱᱤ ᱚᱱᱟ ᱛᱟᱸᱜᱤ ᱵᱟᱲᱟ ᱤᱱᱟᱹᱜ ᱛᱮᱢᱟ ᱢᱟᱱᱮ ᱯᱮᱥᱮᱱᱴ ᱮᱢ ᱜᱚᱡ ᱦᱚᱪᱚᱭᱭᱟ ᱛᱚ ᱯᱮᱥᱮᱱᱴ ᱮᱢ ᱤᱫᱤᱭᱮᱭᱟ ᱢᱟᱱᱮ ᱜᱚᱨᱢᱮᱱᱴ ᱤᱭᱟᱹ ᱨᱮ ᱵᱟᱠᱚ ᱛᱟᱦᱮᱱ ᱠᱟᱱᱟ ᱦᱟᱸᱰᱮ ᱱᱟᱰᱮ ᱛᱮ ᱤᱱᱟᱹᱜ ᱛᱮᱢ ᱜᱚᱡ ᱦᱚᱪᱚᱭ ᱭᱟ ᱯᱨᱟᱭᱵᱷᱮᱹᱴ ᱨᱮᱫᱚ ᱠᱤᱪᱷᱩ ᱯᱩᱭᱥᱟᱹ ᱮᱢ ᱠᱟᱛᱮᱫ ᱫᱚᱢ ᱫᱟᱲᱮᱭᱟᱜ ᱠᱟᱱᱟ ᱚᱸᱰᱮ ᱫᱚ ᱢᱟᱱᱮ ᱥᱚᱸᱜᱮ ᱥᱚᱝ ᱡᱟᱦᱟᱱᱟᱜ ᱮᱰᱢᱤᱥᱮᱱ ᱦᱩᱭᱩᱜᱼᱟ ᱡᱟᱦᱟᱱᱟᱜ ᱠᱚ ᱡᱚᱛᱚᱣᱟᱜ ᱚᱱᱮ ᱚᱱᱟᱜᱮ ᱢᱤᱫᱴᱟᱝ ᱢᱟᱨᱟᱝ ᱠᱟᱛᱷᱟ ᱡᱟ ᱟᱵᱚ ᱜᱚᱨᱢᱮᱱᱴ ᱨᱮ ᱡᱩᱫᱤ ᱟᱵᱚ ᱢᱟᱱᱮ ᱨᱮᱸᱜᱮᱡ ᱦᱚᱲ ᱡᱩᱫᱤ ᱢᱮᱱᱟᱜ ᱵᱚᱱᱟ ᱮᱱᱠᱷᱟᱱ ᱜᱚᱨᱢᱮᱱᱴ ᱰᱟᱠᱛᱚᱨ ᱨᱮ ᱡᱩᱫᱤ ᱥᱚᱸᱜᱮ ᱥᱚᱝ ᱠᱚ ᱤᱭᱟᱹ ᱞᱮᱠᱷᱟᱱ ᱪᱤᱠᱟᱹ ᱠᱚ ᱚᱱᱟᱛᱮ ᱱᱟᱯᱟᱭᱚᱜᱼᱟ ᱦᱩᱱᱟᱹᱝ ᱟᱫᱚ ᱱᱤᱛᱚᱜ ᱚᱱᱟ ᱨᱮᱸᱜᱮᱡ ᱦᱚᱲ ᱦᱚᱸ ᱢᱟᱱᱮ ᱡᱟᱦᱟᱱᱟᱜ ᱢᱟᱱᱮ ᱦᱟᱥᱟ ᱵᱟᱹᱭᱥᱟᱹᱣ ᱠᱟᱛᱮᱫ ᱦᱚᱸ ᱵᱟᱝ ᱡᱟᱦᱟᱱᱟᱜ ᱵᱟᱹᱭᱥᱟᱹᱣ ᱠᱟᱛᱮᱫ ᱟᱫᱚᱢ ᱯᱨᱟᱭᱵᱷᱮᱹᱴ ᱨᱮ ᱤᱫᱤ ᱦᱩᱭᱩᱜ ᱠᱟᱱ ᱜᱮᱭᱟ ᱠᱩᱥᱤ ᱫᱚ ᱤᱱᱟᱹ ᱠᱟᱛᱷᱟ ᱜᱮ ᱢᱟᱨᱟᱝ ᱠᱟᱛᱷᱟ ᱢᱟ ᱛᱟᱵᱚᱱ ᱱᱚᱰᱮ ᱦᱩᱱᱟᱹᱝ ᱡᱩᱫᱤ ᱜᱚᱨᱢᱮᱱᱴ ᱨᱮ ᱤᱭᱟᱹ ᱠᱚᱜᱼᱟ ᱮᱱᱠᱷᱟᱱ ᱩᱱᱟᱹᱜ ᱨᱮᱸᱜᱮᱡ ᱦᱚᱲ ᱵᱟᱠᱚ ᱦᱟᱨᱠᱮᱛ ᱠᱚᱜᱼᱟ ᱩᱱᱠᱩ ᱢᱟ ᱰᱟᱠᱛᱚᱨ ᱦᱚᱸ ᱵᱟᱝᱟ ᱪᱮᱫ ᱦᱚᱸ ᱵᱟᱝᱟ ᱡᱩᱫᱤᱢ ᱤᱫᱤ ᱠᱮᱫᱮᱭᱟ ᱦᱚᱸ ᱛᱟᱦᱮᱸᱭᱮᱱᱟ ᱜᱚᱨᱢᱮᱱᱴ ᱨᱮᱫᱚ ᱡᱩᱫᱤ ᱯᱩᱭᱥᱟᱹᱢ ᱤᱭᱟᱹ ᱜᱚᱫ ᱠᱮᱜ ᱠᱷᱟᱱ ᱥᱚᱸᱜᱮ ᱥᱚᱸᱜᱮ ᱮᱰᱢᱤᱥᱚᱱ ᱠᱮᱜ ᱢᱮᱭᱟ ᱡᱚᱛᱚ ᱨᱚᱠᱚᱢ ᱠᱟᱜ ᱢᱮᱭᱟ ᱟᱫᱚ ᱚᱱᱮ ᱨᱮᱸᱜᱮᱡ ᱦᱚᱲ ᱠᱟᱹᱴᱤᱡ ᱠᱚᱥᱴᱚᱜ ᱠᱟᱱᱟ ᱠᱚ ᱤᱱᱟᱹᱜᱮ ᱡᱟᱦᱟᱱᱟᱜ ᱜᱮ ᱢᱟᱱᱮ ᱦᱳᱲᱳ ᱛᱟᱱᱟᱜ ᱵᱟᱝ ᱡᱟᱦᱟᱱᱟᱜ ᱛᱮ ᱵᱟᱹᱭᱥᱟᱹᱣ ᱠᱟᱛᱮᱫ ᱨᱮᱦᱚᱸ ᱢᱟᱱᱮ ᱢᱤᱫᱴᱟᱝ ᱡᱤᱵᱚᱱ ᱛᱚ ᱵᱟᱧᱪᱟᱣ ᱫᱚᱨᱠᱟᱨ ᱠᱟᱱᱟ ᱟᱫᱚ ᱮᱱᱮ ᱤᱱᱟᱹᱜᱮ ᱟᱹᱞᱤᱧ ᱫᱚᱞᱤᱧ ᱢᱮᱱᱮᱫᱼᱟ ᱱᱤᱭᱟᱹ ᱥᱚᱨᱠᱟᱨ ᱠᱚ ᱡᱩᱫᱤ ᱟᱵᱚ ᱵᱚᱱ ᱪᱮᱫ ᱞᱮᱠᱟ ᱨᱮᱵᱚᱱ ᱵᱩᱡᱷᱟᱹᱣ ᱵᱩᱡᱷᱤ ᱧᱚᱜ ᱟᱠᱚ ᱠᱷᱟᱱ ᱢᱟ ᱱᱟᱯᱟᱭ ᱠᱟᱛᱷᱟ ᱠᱟᱱᱟ ᱡᱮᱢᱚᱱ ᱠᱚ ᱰᱟᱠᱛᱚᱨ ᱠᱚᱠᱚ ᱛᱟᱦᱮᱱ ᱢᱟ ᱡᱮᱢᱚᱱ ᱤᱫᱤ ᱠᱚᱣᱟ ᱜᱤᱫᱽᱨᱟᱹ ᱠᱚ ᱢᱮ ᱱᱚᱝᱠᱟ ᱡᱟᱦᱟᱸ ᱨᱮᱸᱜᱮᱡ ᱦᱚᱲ ᱢᱮᱱᱟᱜ ᱵᱚᱱ ᱜᱮᱭᱟ ᱡᱚᱛᱚ ᱢᱟ ᱵᱟᱵᱚᱱ ᱥᱚᱢᱟᱱᱟ ᱠᱤᱥᱟᱹᱬ ᱢᱟ ᱵᱟᱵᱚᱱ ᱠᱤᱥᱟᱹᱬᱟ ᱟᱫᱷᱟᱱ ᱫᱚᱵᱚᱱ ᱨᱮᱸᱜᱮᱡ ᱜᱮᱭᱟ ᱮᱱᱠᱷᱟᱱ ᱢᱟ ᱯᱩᱭᱥᱟᱹ ᱴᱟᱠᱟ ᱵᱟᱹᱪᱩᱜ ᱟᱱᱟ ᱟᱨ ᱴᱟᱠᱟ ᱯᱩᱭᱥᱟᱹ ᱢᱮᱱᱟᱜ ᱦᱚᱲ ᱫᱚ ᱚᱱᱟ ᱯᱨᱟᱭᱵᱷᱮᱹᱴ ᱨᱮᱦᱚᱸ ᱤᱫᱤ ᱠᱟᱛᱮᱫ ᱦᱚᱸ ᱪᱮᱫ ᱦᱚᱸ ᱵᱟᱝ ᱚᱱᱮ ᱚᱱᱟᱜᱮ ᱠᱟᱛᱷᱟ ᱟᱹᱞᱤᱧᱟᱜ ᱢᱮᱱᱫᱚ